ᱡᱟᱦᱟᱸ ᱞᱮᱠᱟ ᱟᱞᱮᱭᱟᱜ ᱞᱟᱭᱵᱨᱮᱨᱤ ᱨᱮ ᱟᱹᱰᱤ ᱨᱚᱠᱚᱢ ᱠᱤᱛᱟᱹᱵ ᱛᱟᱦᱮᱸ ᱠᱟᱱᱟ ᱠᱟᱹᱦᱱᱤ ᱠᱤᱛᱟᱹᱵ ᱛᱟᱦᱮᱸ ᱠᱟᱱᱟ ᱠᱩᱫᱩᱢ ᱛᱟᱦᱮᱸ ᱠᱟᱱᱟ ᱠᱚᱢᱮᱰᱤ ᱛᱟᱦᱮᱸ ᱠᱟᱱᱟ ᱡᱟᱦᱟᱸ ᱞᱮᱠᱟ ᱢᱤᱫᱴᱟᱱ ᱥᱤᱱᱮᱢᱟ ᱚᱱᱠᱟᱱ ᱢᱮᱱᱟᱜᱼᱟ ᱡᱟᱦᱟᱸ ᱞᱮᱠᱟ ᱟᱞᱮ ᱠᱞᱟᱥ ᱨᱮᱠᱚ ᱯᱟᱲᱦᱟᱣ ᱞᱮ ᱛᱟᱦᱮᱸᱫ ᱡᱷᱚᱛᱚ ᱨᱚᱠᱚᱢ ᱠᱚ ᱯᱟᱲᱦᱟᱣ ᱞᱮ ᱛᱟᱦᱮᱸᱫ ᱮᱱᱦᱚᱸ ᱠᱞᱟᱥ ᱠᱷᱚᱱ ᱫᱚ ᱱᱟᱯᱟᱭ ᱵᱩᱡᱷᱟᱹᱜ ᱛᱟᱦᱮᱱ ᱞᱟᱭᱵᱨᱮᱨᱤ ᱨᱮ ᱪᱮᱫᱟᱜ ᱥᱮ ᱥᱟᱱᱛᱤ ᱢᱚᱱᱮ ᱛᱮ ᱥᱟᱱᱛ ᱢᱚᱱᱮ ᱛᱮᱢ ᱯᱟᱲᱦᱟᱣ ᱫᱟᱲᱮᱭᱟᱜ ᱛᱟᱦᱮᱱ ᱪᱮᱫᱟᱜ ᱥᱮ ᱱᱟᱯᱟᱭ ᱱᱟᱯᱟᱭ ᱵᱩᱠ ᱛᱟᱦᱮᱸ ᱠᱟᱱᱟ ᱱᱟᱯᱟᱭ ᱱᱟᱯᱟᱭ ᱠᱟᱹᱦᱱᱤ ᱛᱟᱦᱮᱸ ᱠᱟᱱᱟ ᱠᱩᱫᱩᱢ ᱛᱟᱦᱮᱸ ᱠᱟᱱᱟ ᱡᱟᱦᱟᱸ ᱫᱚ ᱟᱹᱰᱤ ᱜᱮ ᱱᱟᱯᱟᱭ ᱟᱨ ᱟᱹᱰᱤ ᱜᱮ ᱪᱮᱦᱨᱟ ᱵᱩᱡᱷᱟᱹᱜ ᱛᱟᱦᱮᱱ ᱯᱟᱲᱦᱟᱣᱜ ᱨᱮ ᱚᱱᱟᱛᱮ ᱤᱧ ᱫᱚ ᱡᱟᱦᱟᱱᱟᱜ ᱡᱩᱫᱤ ᱠᱞᱟᱥ ᱨᱮᱦᱚᱸ ᱯᱟᱲᱦᱟᱜ ᱠᱟᱱᱟ ᱡᱚᱫᱤ ᱚᱱᱟ ᱨᱮᱱᱟᱜ ᱵᱟᱢ ᱵᱩᱡᱷᱟᱹᱣ ᱫᱟᱲᱮᱭᱟᱜ ᱠᱟᱱᱟ ᱮᱱᱠᱷᱟᱱ ᱯᱷᱩᱞ ᱰᱤᱴᱮᱞᱥ ᱛᱮ ᱪᱟᱞᱟᱜ ᱮ ᱯᱩᱨᱟᱹ ᱰᱤᱴᱮᱞ ᱛᱮ ᱞᱟᱭᱵᱨᱮᱨᱤ ᱨᱮᱫᱚ ᱚᱱᱟᱢ ᱧᱟᱢᱟ ᱡᱩᱫᱤ ᱟᱢ ᱚᱱᱟ ᱠᱤᱛᱟᱹᱵᱮᱢ ᱚᱰᱳᱠᱟ ᱮᱱᱠᱷᱟᱱ ᱚᱱᱟ ᱨᱮᱜᱮ ᱡᱷᱚᱛᱚ ᱠᱟᱹᱦᱱᱤᱢ ᱧᱟᱢ ᱫᱟᱲᱮᱭᱟᱜᱼᱟ ᱚᱱᱟ ᱫᱚ ᱚᱠᱟ ᱨᱮᱦᱚᱸ ᱵᱟᱢ ᱧᱟᱢᱟ ᱡᱟᱦᱟᱸ ᱞᱮᱠᱟ ᱞᱟᱭᱵᱨᱮᱨᱤ ᱨᱮᱜᱮᱢ ᱧᱟᱢᱟ ᱟᱨ ᱞᱟᱭᱵᱨᱮᱨᱤ ᱨᱮᱫᱚ ᱡᱷᱚᱛᱚ ᱞᱮᱠᱟᱱᱟᱜ ᱠᱤᱛᱟᱹᱵ ᱛᱟᱦᱮᱸ ᱠᱟᱱᱟ